ᱢᱟᱨᱥᱟᱞ ᱟᱴ ᱡᱚᱠᱷᱚᱱᱤᱧ ᱪᱮᱫ ᱮᱫ ᱛᱟᱦᱮᱸᱫ ᱩᱱ ᱚᱠᱛᱚ ᱫᱚ ᱤᱧ ᱵᱤᱥᱤ ᱢᱟᱨᱟᱝ ᱜᱤᱫᱽᱨᱟᱹ ᱫᱚ ᱵᱟᱹᱧ ᱛᱟᱦᱮᱸ ᱠᱟᱱᱟ ᱫᱚᱥ ᱯᱚᱫᱨᱚ ᱟᱴ ᱫᱚᱥ ᱯᱚᱫᱨᱚ ᱤᱱᱟᱹᱜ ᱜᱟᱱ ᱵᱚᱭᱚᱥ ᱨᱮᱜᱮ ᱢᱟᱨᱥᱟᱞ ᱟᱴ ᱪᱮᱫᱚᱜ ᱫᱚᱧ ᱮᱦᱚᱵ ᱞᱮᱫᱼᱟ ᱢᱟᱨᱥᱟᱞ ᱟᱴ ᱪᱮᱫᱚ ᱞᱟᱹᱜᱤᱫᱛᱮ ᱥᱠᱩᱞ ᱨᱮ ᱵᱷᱚᱨᱛᱤᱜ ᱦᱩᱭᱩᱜ ᱠᱟᱱ ᱛᱟᱦᱮᱱᱟ ᱢᱟᱨᱥᱟᱞ ᱟᱴ ᱥᱠᱩᱞ ᱨᱮ ᱵᱷᱚᱨᱛᱤ ᱠᱟᱛᱮ ᱫᱤᱱᱜᱮ ᱥᱮᱛᱟᱜ ᱵᱮᱲᱟ ᱢᱟᱨᱥᱟᱞ ᱟᱴ ᱨᱮ ᱯᱨᱮᱠᱴᱤᱥ ᱦᱩᱭᱩᱜ ᱛᱟᱦᱮᱱᱟ ᱥᱠᱩᱞ ᱞᱮᱠᱟ ᱜᱮ ᱫᱤᱱ ᱫᱤᱱ ᱪᱟᱞᱟᱜ ᱦᱩᱭᱩᱜ ᱛᱟᱦᱮᱱᱟ ᱢᱟᱨᱥᱟᱞ ᱟᱴ ᱫᱚ ᱟᱹᱰᱤ ᱢᱩᱥᱠᱤᱞ ᱯᱨᱮᱠᱴᱤᱥ ᱦᱩᱭᱩᱜᱼᱟ ᱟᱨ ᱢᱟᱨᱥᱟᱞ ᱟᱴ ᱢᱤᱫ ᱫᱷᱟᱣᱮᱢ ᱪᱮᱫ ᱞᱮᱠᱷᱟᱱ ᱟᱹᱰᱤ ᱦᱚᱲᱢᱚ ᱨᱮ ᱫᱟᱲᱮ ᱵᱩᱡᱷᱟᱹᱜᱼᱟ ᱡᱟᱦᱟᱸ ᱞᱮᱠᱟᱱ ᱫᱩᱥᱢᱚᱱ ᱠᱚᱜᱮ ᱟᱢᱠᱚ ᱥᱟᱢᱱᱟ ᱢᱮᱭᱟ ᱩᱱᱠᱩ ᱠᱚ ᱟᱢ ᱢᱟᱨᱥᱟᱞ ᱟᱴ ᱡᱩᱫᱤᱢ ᱪᱮᱫ ᱠᱟᱜ ᱠᱷᱟᱱ ᱩᱱᱠᱩ ᱥᱟᱞᱟᱜ ᱛᱟᱯᱟᱢ ᱥᱮ ᱞᱟᱹᱲᱦᱟᱹᱭᱮᱢ ᱟᱹᱰᱤ ᱟᱥᱟᱱ ᱛᱮᱜᱮᱢ ᱡᱤᱛᱠᱟᱹᱨᱚᱜᱼᱟ ᱢᱟᱨᱥᱟᱞ ᱟᱴ ᱫᱚ ᱢᱤᱫᱴᱟᱝ ᱱᱚᱝᱠᱟᱱ ᱠᱚᱞᱟ ᱠᱟᱱᱟ ᱠᱤ ᱟᱢ ᱵᱟᱧᱪᱟᱣ ᱞᱟᱹᱜᱤᱫ ᱟᱹᱰᱤ ᱡᱩᱨᱩᱨᱤ ᱜᱮᱭᱟ ᱡᱟᱦᱟᱸ ᱛᱤᱱᱟᱹᱜ ᱜᱮ ᱢᱟᱨᱥᱟᱞ ᱟᱴ ᱠᱚ ᱪᱮᱫ ᱟᱠᱟᱫᱼᱟ ᱥᱮᱠᱚ ᱪᱮᱫᱮᱜᱼᱟ ᱟᱹᱰᱤ ᱵᱮᱥ ᱩᱱᱠᱩ ᱞᱟᱹᱜᱤᱫᱛᱮ ᱠᱤ ᱮᱠᱞᱟ ᱯᱟᱠᱞᱟ ᱡᱟᱦᱟᱸ ᱛᱮ ᱦᱤᱡᱩᱜ ᱥᱮᱱᱚᱜ ᱵᱚᱛᱚᱨ ᱵᱟᱭ ᱵᱩᱡᱷᱟᱹᱜᱼᱟ ᱢᱟᱨᱥᱟᱞ ᱟᱴ ᱫᱚ ᱱᱚᱝᱠᱟ ᱡᱤᱱᱤᱥ ᱠᱟᱱᱟ ᱱᱤᱡᱮ ᱦᱚᱲᱢᱚᱭᱟ ᱱᱤᱡᱮ ᱯᱚᱨᱤᱵᱟᱨ ᱡᱟ ᱱᱤᱡᱮ ᱡᱟᱦᱟᱸ ᱛᱮ ᱦᱤᱡᱩᱜ ᱥᱮᱱᱚᱜ ᱡᱟᱦᱟᱱᱟᱜ ᱚᱥᱩᱵᱤᱫᱟ ᱠᱚ ᱞᱟᱹᱜᱤᱫ ᱢᱟᱨᱥᱟᱞ ᱟᱴ ᱠᱚ ᱡᱩᱫᱤᱢ ᱪᱮᱫ ᱠᱟᱜᱼᱟ ᱟᱹᱰᱤ ᱜᱮ ᱥᱟᱦᱚᱥ ᱵᱩᱡᱷᱟᱹᱜᱼᱟ ᱢᱟᱨᱥᱟᱞ ᱟᱴ ᱫᱚ ᱜᱤᱫᱽᱨᱟᱹ ᱵᱮᱲᱟ ᱨᱮᱜᱮ ᱪᱮᱫᱚᱜ ᱫᱚ ᱟᱹᱰᱤ ᱵᱮᱥᱟ